ᱦᱳᱞᱳ ᱱᱚᱰᱮ ᱢᱟᱥᱴᱟᱨ ᱞᱤᱧ ᱞᱟᱹᱭᱮᱫᱼᱟ ᱥᱠᱩᱞ ᱦᱳᱭ ᱞᱟᱹᱭᱮᱫ ᱞᱤᱧ ᱛᱟᱦᱮᱱ ᱠᱤ ᱟᱞᱮ ᱯᱤᱠᱱᱤᱠ ᱞᱮ ᱪᱟᱞᱟᱜ ᱞᱟᱹᱜᱤᱫ ᱱᱤᱭᱟᱹ ᱫᱚᱥ ᱛᱟᱹᱨᱤᱠᱷ ᱛᱳ ᱚᱱᱟ ᱜᱮᱞᱤᱧ ᱠᱩᱞᱤᱭᱮᱫ ᱵᱮᱱᱟ ᱟᱹᱵᱤᱱ ᱵᱮᱱ ᱪᱟᱞᱟᱜ ᱟᱥᱮ ᱵᱟᱝ ᱯᱤᱠᱱᱤᱠ ᱫᱚ ᱦᱟᱸᱜ ᱟᱵᱚᱣᱟᱜ ᱵᱩᱨᱩᱰᱤ ᱰᱮᱢ ᱜᱮ ᱟᱵᱚ ᱱᱚᱣᱟ ᱥᱩᱨ ᱥᱟᱰᱜᱮ ᱨᱮᱫᱚ ᱚᱱᱟᱜᱮ ᱢᱮᱱᱟᱜ ᱫᱚ ᱫᱟᱬᱟ ᱡᱟᱭᱜᱟ ᱢᱟ ᱮᱱᱠᱷᱟᱱ ᱱᱚᱰᱮ ᱜᱮ ᱪᱟᱞᱟᱜ ᱦᱩᱭᱩᱜᱼᱟ ᱯᱷᱤ ᱞᱟᱜᱟᱜ ᱠᱟᱱᱟ ᱯᱚᱱᱨᱚ ᱥᱚ ᱠᱟᱛᱮ ᱟᱨ ᱡᱚᱢᱼᱧᱩ ᱢᱟ ᱱᱟᱦᱟᱸᱜ ᱢᱮᱱᱟᱜ ᱛᱟᱵᱚᱱ ᱜᱮᱭᱟ ᱚᱱᱟ ᱠᱮᱞᱟ ᱟᱱᱰᱟ ᱢᱮᱱᱟᱜᱼᱟ ᱮᱦᱚᱵ ᱛᱟᱵᱚᱱᱟᱭ ᱩᱥᱠᱮ ᱵᱟᱫᱽ ᱦᱟᱸᱜ ᱢᱮᱱᱟᱭ ᱜᱮᱭᱟ ᱟᱨᱚ ᱞᱟᱱᱪ ᱠᱚ ᱦᱟᱸᱜ ᱨᱩᱴᱤ ᱠᱚ ᱡᱤᱞ ᱠᱚ ᱤᱭᱟᱹ ᱠᱚ ᱵᱤᱨᱭᱟᱱᱤ ᱠᱚ ᱪᱟᱞᱟᱣ ᱵᱟᱥ ᱢᱟ ᱢᱤᱫᱴᱤᱡ ᱨᱤᱡᱟᱵᱷᱚᱜ ᱠᱟᱱᱟ ᱩᱥᱠᱮ ᱵᱟᱫ ᱚᱱᱟ ᱢᱟᱭᱤᱠ ᱠᱚᱦᱚᱸ ᱞᱮ ᱤᱫᱤᱭᱮᱫ ᱠᱚᱜᱮᱭᱟ ᱯᱩᱨᱟᱹ ᱰᱤᱡᱮ ᱵᱟᱡᱟᱜ ᱠᱟᱱᱟ ᱦᱳᱭ ᱦᱳᱭ ᱯᱩᱨᱟᱹ ᱟᱨ ᱢᱟᱥᱴᱟᱨ ᱠᱚᱦᱚᱸ ᱡᱚᱛᱚ ᱠᱚ ᱪᱟᱞᱟᱜ ᱠᱟᱱ ᱫᱚ ᱢᱮᱰᱟᱢ ᱠᱚᱦᱚᱸ ᱡᱚᱛᱚ ᱠᱚ ᱪᱟᱞᱟᱜ ᱠᱟᱱᱟ ᱟᱨ ᱟᱵᱚ ᱥᱴᱩᱰᱮᱱᱴ ᱦᱚᱸ ᱡᱚᱛᱚ ᱦᱳᱭ ᱦᱳᱭ ᱦᱳᱭ ᱦᱳᱭ ᱫᱚᱥ ᱛᱟᱹᱨᱤᱠᱷ ᱵᱚᱱ ᱪᱟᱞᱟᱜ ᱠᱟᱱᱟ ᱚᱸᱰᱮ ᱥᱮᱛᱟᱜ ᱥᱟᱛ ᱵᱟᱡᱮ ᱛᱮᱜᱮ ᱦᱟᱸᱜ ᱵᱚᱱ ᱥᱮᱴᱮᱨᱚᱜᱼᱟ ᱱᱚᱰᱮ ᱟᱵᱚ ᱥᱠᱩᱞ ᱟᱨ ᱱᱚᱰᱮ ᱠᱷᱚᱱ ᱵᱚᱱ ᱚᱰᱚᱠ ᱩᱛᱟᱹᱨᱚᱜ ᱢᱟ ᱥᱟᱛ ᱵᱟᱡᱟ ᱜᱟᱱ ᱛᱮᱫᱚ ᱵᱮᱥ ᱫᱚᱨ ᱦᱮᱸ ᱦᱳᱭ ᱟᱯᱮ ᱥᱴᱩᱰᱮᱱᱴ ᱫᱚ ᱥᱟᱲᱮ ᱪᱷᱚ ᱵᱟᱡᱮ ᱥᱮᱫ ᱥᱮᱴᱮᱨ ᱠᱚᱜ ᱯᱮ ᱵᱟᱥ ᱫᱚ ᱨᱮᱰᱤ ᱠᱚᱜᱼᱟ ᱦᱟᱸᱜ ᱦᱳᱭ ᱦᱳᱭ ᱦᱳᱭ ᱥᱮᱨ ᱠᱚ ᱢᱮᱰᱟᱢ ᱠᱚ ᱡᱚᱛᱚ ᱠᱚ ᱪᱟᱞᱟᱜ ᱠᱟᱱᱟ ᱯᱩᱨᱟᱹ ᱢᱚᱡᱟ ᱦᱩᱭᱩᱜ ᱠᱟᱱᱟ ᱦᱟᱸᱜ ᱡᱟᱦᱟᱸᱭ ᱰᱨᱮᱥ ᱫᱚ ᱡᱟᱦᱟᱸᱭ ᱡᱟᱦᱟᱸ ᱞᱮᱠᱟᱱᱟᱜ ᱦᱚᱨᱚᱜ ᱫᱟᱲᱮᱭᱟᱜᱼᱟ ᱥᱟᱹᱲᱤ ᱠᱚᱦᱚᱸ ᱜᱟᱱᱚᱜ ᱜᱮᱭᱟ ᱥᱟᱹᱲᱤ ᱠᱚ ᱡᱤᱱᱥ ᱯᱮᱱᱴ ᱠᱚ ᱡᱚᱛᱚ ᱢᱚᱡᱟ ᱫᱚ ᱯᱩᱨᱟᱹ ᱢᱚᱡᱟᱜᱼᱟ ᱦᱟᱸᱜ ᱟᱯᱮ ᱟᱯᱮ ᱠᱞᱟᱥ ᱨᱮᱱ ᱡᱚᱛᱚ ᱠᱚᱲᱟᱼᱠᱩᱲᱤ ᱢᱤᱞᱟᱹᱣ ᱠᱟᱛᱮ ᱠᱚᱢ ᱥᱮ ᱠᱚᱢ ᱥᱳᱛᱛᱚᱨ ᱟᱹᱥᱤ ᱡᱚᱱ ᱦᱟᱸᱜ ᱠᱚ ᱦᱩᱭᱩᱜ ᱠᱟᱱᱟ ᱯᱟᱞᱮᱱ ᱦᱟᱸᱜ ᱠᱷᱟᱹᱞᱤ ᱟᱯᱮ ᱟᱯᱮ ᱠᱞᱟᱥ ᱨᱮᱱ ᱜᱮ ᱢᱤᱞᱟᱹᱣ ᱠᱟᱛᱮᱫ ᱥᱳᱛᱛᱚᱨ ᱟᱹᱥᱤ ᱠᱩᱲᱤᱼᱠᱚᱲᱟ ᱢᱮᱥᱟ ᱢᱮᱥᱤ ᱦᱟᱸᱜ ᱡᱚᱛᱚ ᱠᱚ ᱦᱩᱭᱩᱜᱼᱟ ᱵᱟᱥ ᱚᱱᱠᱟ ᱯᱮᱭᱟ ᱯᱩᱱᱭᱟᱹ ᱜᱟᱱ ᱦᱟᱸᱜ ᱪᱟᱞᱟᱜᱼᱟ ᱦᱟᱸᱜ ᱛᱤᱱᱟᱹᱜ ᱧᱮᱞ ᱦᱩᱭᱩᱜ ᱠᱟᱱᱟ ᱦᱟᱸᱜ ᱥᱴᱩᱰᱮᱱᱴ ᱦᱤᱥᱟᱹᱵ ᱛᱮ ᱛᱤᱱᱟᱹᱜ ᱦᱟᱸᱜ ᱠᱚ ᱦᱤᱡᱩᱜ ᱠᱟᱱᱟ ᱦᱟᱸᱜ ᱦᱚᱸ ᱦᱚᱸ ᱥᱟᱲᱮ ᱪᱷᱚᱭ ᱵᱟᱡᱮ ᱜᱟᱱ ᱛᱮᱜᱮ ᱥᱮᱴᱮᱨᱚ ᱦᱩᱭᱩᱜᱼᱟ ᱱᱚᱰᱮ ᱥᱠᱩᱞ ᱜᱮᱹᱴ ᱦᱟᱸᱜ ᱥᱮᱴᱮᱨᱚᱜ ᱵᱤᱱ ᱦᱮᱸ ᱴᱷᱤᱠ ᱴᱷᱤᱠ ᱜᱮᱭᱟ